ᱯᱚᱥᱪᱤᱢ ᱵᱚᱨᱫᱷᱚᱢᱟᱱ ᱡᱟᱦᱟᱸ ᱥᱚᱨᱠᱟᱨᱤ ᱵᱷᱟᱵᱮ ᱡᱟᱦᱟᱸ ᱥᱟᱥᱛᱷᱚ ᱥᱟᱛᱷᱤ ᱠᱟᱨᱰ ᱢᱮᱱᱟᱜᱼᱟ ᱚᱱᱟ ᱠᱷᱚᱱᱜᱮ ᱟᱹᱰᱤ ᱨᱚᱠᱚᱢ ᱵᱷᱟᱵᱮ ᱡᱟᱦᱟᱸᱭ ᱠᱚ ᱨᱩᱜᱤ ᱵᱟᱠᱚ ᱵᱷᱚᱛᱛᱤ ᱫᱟᱲᱮᱭᱟᱜ ᱠᱟᱱᱟ ᱴᱟᱠᱟ ᱯᱚᱭᱥᱟ ᱫᱤᱭᱮ ᱛᱳ ᱩᱱᱠᱩ ᱚᱱᱟᱛᱮ ᱚᱱᱟ ᱥᱟᱥᱛᱷᱚ ᱥᱟᱛᱷᱤ ᱠᱟᱨᱰ ᱱᱤᱭᱮ ᱩᱱᱠᱩ ᱟᱹᱰᱤ ᱡᱳᱨ ᱠᱚ ᱢᱟᱱᱮ ᱵᱷᱚᱨᱛᱤ ᱫᱟᱲᱮᱭᱟᱜ ᱠᱟᱱᱟ ᱚᱱᱟ ᱠᱷᱟᱹᱛᱤᱨ ᱛᱮ ᱴᱮᱥᱴ ᱠᱚ ᱥᱮ ᱞᱟᱹᱴᱩ ᱞᱟᱹᱴᱩ ᱡᱟᱦᱟᱸ ᱠᱚ ᱦᱚᱥᱯᱤᱴᱟᱞ ᱠᱚᱨᱮ ᱠᱚ ᱵᱷᱚᱨᱛᱤ ᱫᱟᱲᱮᱭᱟᱜ ᱠᱟᱱᱟ ᱴᱷᱤᱠ ᱴᱷᱟᱠ ᱛᱤᱠᱤᱪᱪᱷᱟ ᱦᱩᱭᱩᱜ ᱠᱟᱱ ᱛᱟᱠᱚᱣᱟ ᱛᱳ ᱚᱱᱟᱜᱮ ᱤᱧᱟᱹᱜ ᱞᱟᱹᱭ ᱨᱮᱭᱟᱜ ᱫᱚ ᱡᱟᱛᱮ ᱟᱨᱚ ᱵᱷᱟᱹᱜᱤ ᱵᱷᱟᱵᱮ ᱩᱱᱱᱚᱛᱤ ᱦᱩᱭᱩᱜ ᱢᱟ